ᱧᱮᱞ ᱜᱮᱭᱟᱞᱮ ᱟᱞᱮ ᱦᱚᱸ ᱥᱟᱱᱛᱟᱞᱤ ᱱᱤᱭᱩᱥ ᱯᱮᱯᱟᱨ ᱚᱠᱚᱭ ᱫᱚ ᱱᱩᱭ ᱦᱮᱢᱚᱱᱛᱚ ᱥᱚᱨᱮᱱᱟᱜ ᱱᱤᱭᱩᱥ ᱞᱮ ᱧᱮᱞ ᱵᱟᱲᱟᱭᱟ ᱥᱮ ᱯᱟᱲᱦᱟᱣ ᱵᱟᱲᱟᱭᱟ ᱞᱮ ᱥᱚᱢᱚᱭ ᱨᱮ ᱢᱳᱵᱟᱭᱤᱞ ᱠᱚᱞᱮ ᱧᱮᱞ ᱵᱟᱲᱟᱭᱟ ᱚᱠᱟᱫᱚ ᱟᱞᱮ ᱥᱮᱫ ᱫᱚ ᱯᱮᱯᱟᱨ ᱠᱚ ᱵᱟᱝ ᱦᱮᱡ ᱵᱟᱲᱟᱜ ᱛᱮ ᱵᱟᱞᱮ ᱯᱟᱲᱦᱟᱣ ᱫᱟᱲᱮᱭᱟᱜᱼᱟ ᱯᱮᱯᱟᱨ ᱠᱚ ᱠᱷᱟᱹᱞᱤ ᱢᱳᱵᱟᱭᱤᱞ ᱨᱮᱜᱮᱞᱮ ᱧᱮᱞ ᱵᱟᱲᱟᱭᱮᱭᱟ ᱠᱷᱚᱵᱚᱨ ᱠᱚ ᱞᱟᱹᱭ ᱵᱟᱲᱟᱭᱟ ᱩᱱᱤᱭᱟᱜ ᱜᱮ ᱪᱮᱱᱮᱞ ᱠᱚᱞᱮ ᱥᱟᱵᱥᱠᱨᱟᱭᱤᱵᱽ ᱵᱟᱲᱟ ᱠᱟᱜ ᱛᱟᱭ ᱛᱮ ᱩᱱᱤᱭᱟᱜ ᱜᱮ ᱠᱷᱚᱵᱚᱨ ᱠᱚ ᱞᱟᱹᱭ ᱟᱸᱡᱚᱢᱟᱭ ᱦᱟᱱᱟ ᱱᱤᱭᱟᱹ ᱵᱷᱟᱨᱚᱛ ᱫᱤᱥᱚᱢ ᱨᱮᱭᱟᱜ ᱠᱷᱚᱵᱚᱨ ᱛᱤᱦᱤᱧ ᱫᱚ ᱱᱚᱝᱠᱟ ᱦᱩᱭᱩᱜ ᱠᱟᱱᱟ ᱥᱮ ᱦᱟᱱᱠᱟ ᱦᱩᱭᱩᱜ ᱠᱟᱱᱟ ᱩᱱᱤᱭᱟᱜ ᱜᱮᱞᱮ ᱥᱟᱵᱥᱠᱨᱟᱭᱤᱵᱽ ᱠᱟᱜ ᱛᱟᱭᱟ ᱩᱱᱤᱭᱟᱜ ᱜᱮ ᱟᱹᱰᱤ ᱠᱩᱥᱤ ᱤᱧᱫᱚ ᱟᱹᱰᱤ ᱢᱚᱡᱽ ᱤᱧ ᱧᱮᱞ ᱛᱟᱭᱟ ᱟᱨ ᱟᱹᱰᱤ ᱢᱚᱡᱮ ᱨᱚᱲ ᱛᱮ ᱟᱨ ᱦᱮᱢᱚᱱᱛ ᱥᱚᱨᱮᱱ ᱠᱟᱱ ᱛᱮᱭ ᱩᱱᱤᱭᱟᱜ ᱫᱚᱧ ᱥᱟᱵᱥᱠᱨᱟᱭᱤᱵᱽ ᱠᱟᱜ ᱛᱟᱭᱟ